ᱤᱧ ᱱᱤᱛᱳᱜ ᱛᱟᱦᱮᱸ ᱠᱟᱹᱱᱟᱹᱧ ᱨᱟᱭᱨᱚᱝᱯᱩᱨ ᱨᱮ ᱨᱟᱭᱨᱚᱝᱯᱩᱨ ᱠᱷᱚᱱᱟᱜ ᱵᱚᱦᱚᱲᱟᱫᱟᱧ ᱪᱟᱞᱟᱜ ᱠᱟᱱᱟ ᱤᱧᱟᱹᱜ ᱯᱮᱱ ᱠᱟᱨᱰ ᱱᱚᱰᱮᱱᱟᱜ ᱢᱮᱱᱟᱜᱼᱟ ᱮᱰᱰᱨᱮᱥ ᱢᱮᱱᱟᱜᱼᱟ ᱚᱸᱰᱮ ᱠᱷᱚᱱ ᱦᱟᱸᱰᱮ ᱤᱧᱤᱧ ᱵᱚᱫᱚᱞ ᱦᱚᱪᱚᱭᱟ ᱯᱮᱱ ᱠᱟᱨᱰ ᱯᱮᱱ ᱠᱟᱨᱰ ᱠᱚ ᱛᱚᱵᱮ ᱟᱱᱟᱝ ᱪᱟᱬᱮ ᱠᱚ ᱠᱟᱹᱢᱤ ᱠᱚ ᱡᱚᱭᱮᱱᱤᱧᱟ ᱟᱨ ᱵᱟᱠᱷᱟᱱᱢᱟ ᱵᱟᱭ ᱜᱟᱱᱚᱜ ᱠᱟᱱ ᱛᱤᱧᱟ ᱱᱚᱰᱮᱢᱟ ᱤᱧ ᱱᱚᱰᱮ ᱠᱷᱚᱱᱤᱧ ᱠᱟᱹᱢᱤ ᱵᱟᱭ ᱯᱳᱥᱟᱣ ᱤᱫᱤᱧᱟ ᱤᱧ ᱚᱱᱟ ᱠᱷᱟᱹᱛᱤᱨ ᱦᱟᱸᱰᱮᱧ ᱩᱪᱟᱹᱲᱚᱜ ᱠᱟᱱᱟ ᱚᱱ ᱚᱱᱟ ᱤᱭᱟᱹᱛᱮ ᱚᱸᱰᱮᱱᱟᱜ ᱠᱟᱹᱢᱤᱧ ᱠᱚᱨᱟᱣ ᱦᱚᱪᱚᱭᱮᱫᱼᱟ